ᱟᱞᱮ ᱚᱲᱟᱜ ᱨᱮ ᱢᱮᱨᱚᱢ ᱠᱚ ᱥᱩᱠᱨᱤ ᱠᱚ ᱥᱤᱢ ᱠᱚ ᱟᱹᱰᱤᱜᱟᱱᱞᱮ ᱟᱹᱥᱩᱞ ᱟᱠᱟᱫ ᱠᱚᱣᱟ ᱮᱱᱠᱷᱟᱱ ᱫᱤᱱ ᱦᱤᱞᱳᱜ ᱡᱚᱢ ᱞᱮ ᱮᱢᱟ ᱠᱚ ᱠᱟᱱᱟᱞᱮ ᱱᱟᱯᱟᱭ ᱱᱟᱯᱟᱭ ᱠᱚ ᱫᱟᱬᱟ ᱵᱟᱲᱟᱜ ᱟᱠᱚ ᱱᱟᱯᱟᱭ ᱱᱟᱯᱟᱭ ᱠᱚ ᱵᱩᱨᱩᱢ ᱠᱚᱜᱼᱟᱠᱚ ᱟᱨ ᱠᱤᱪᱷᱩ ᱫᱤᱱ ᱠᱷᱚᱱᱟᱜ ᱪᱮᱫ ᱠᱚ ᱪᱤᱠᱟᱹ ᱟᱠᱟᱱᱟ ᱡᱚᱢ ᱠᱚ ᱵᱮᱥ ᱴᱷᱤᱠ ᱵᱟᱠᱚ ᱡᱚᱢᱮᱜ ᱛᱟᱦᱮᱱᱟ ᱟᱨᱠᱚ ᱛᱷᱤᱨ ᱵᱟᱲᱟ ᱠᱚᱜ ᱠᱟᱱᱟ ᱠᱚ ᱥᱤᱢ ᱠᱚᱦᱚᱸ ᱠᱚ ᱵᱩᱨᱩᱢ ᱵᱟᱲᱟ ᱠᱚᱜ ᱠᱟᱱᱟ ᱠᱚ ᱥᱩᱠᱨᱤ ᱠᱚᱦᱚᱸ ᱵᱩᱨᱩᱢ ᱵᱟᱲᱟ ᱠᱚᱜ ᱠᱟᱱᱟ ᱢᱮᱱᱠᱷᱟᱱ ᱚᱱᱟᱜᱮ ᱵᱟᱹᱧ ᱴᱷᱤᱠᱟᱹ ᱫᱟᱲᱮᱭᱟᱜ ᱠᱟᱱᱟ ᱪᱮᱫ ᱠᱚ ᱯᱟᱪᱮᱫ ᱠᱚ ᱪᱤᱠᱟᱹᱜ ᱠᱟᱱᱟ ᱠᱚ ᱟᱨ ᱚᱱᱟ ᱯᱟᱞᱮᱱ ᱪᱮᱫ ᱟᱡᱟᱨ ᱠᱚ ᱧᱟᱢᱮᱫ ᱠᱚᱣᱟ ᱴᱮᱠᱟᱣ ᱫᱟᱨᱟᱢ ᱨᱮᱱᱟᱜ ᱚᱠᱟ ᱦᱚᱸ ᱵᱟᱹᱧ ᱩᱭᱦᱟᱹᱨᱮᱫᱼᱟ ᱟᱨ ᱪᱮᱫ ᱤᱧ ᱪᱤᱠᱟᱹᱭᱟ ᱵᱟᱝᱫᱚ ᱜᱳᱲᱟ ᱠᱚ ᱥᱟᱯᱷᱟ ᱫᱚᱦᱚ ᱦᱩᱭᱩᱜᱼᱟ ᱥᱤᱢ ᱠᱚ ᱯᱟᱞᱮᱫ ᱪᱟᱣᱞᱮ ᱠᱚ ᱮᱢᱟ ᱠᱚ ᱦᱩᱭᱩᱜᱼᱟ ᱟᱨ ᱥᱩᱠᱨᱤ ᱦᱚᱸ ᱯᱟᱞᱮᱫ ᱠᱚᱢ ᱧᱚᱜ ᱞᱳᱵᱳᱜ ᱢᱮᱥᱟ ᱠᱟᱛᱮᱫ ᱫᱟᱜ ᱢᱟᱹᱰᱤ ᱠᱚ ᱮᱢᱟ ᱠᱚ ᱦᱩᱭᱩᱜᱼᱟ ᱢᱮᱨᱚᱢ ᱠᱚᱦᱚᱸ ᱥᱤᱛᱩᱝ ᱨᱮ ᱵᱮᱥᱤ ᱠᱷᱚᱱ ᱵᱟᱝ ᱟᱹᱛᱤᱧ ᱠᱟᱛᱮᱫ ᱜᱷᱟᱥ ᱠᱚ ᱢᱟᱱᱮ ᱞᱚᱜᱚᱱ ᱧᱚᱜ ᱵᱟᱹᱥᱭᱟᱹᱢ ᱵᱟᱲᱟ ᱤᱫᱤ ᱠᱟᱛᱮᱫ ᱞᱚᱜᱚᱱ ᱧᱚᱜ ᱟᱹᱜᱩ ᱦᱚᱴᱚ ᱟᱹᱜᱩ ᱦᱩᱭᱩᱜᱼᱟ ᱮᱱᱠᱷᱟᱱ ᱯᱟᱞᱮᱫ ᱵᱮᱥ ᱧᱚᱜ ᱠᱚ ᱛᱟᱦᱮᱱᱟᱠᱚ ᱟᱨ ᱫᱟᱜ ᱛᱮᱫ ᱠᱚ ᱵᱩᱞᱩᱝ ᱟᱛᱮᱫ ᱠᱚ ᱮᱢᱚᱜ ᱦᱩᱭᱩᱜᱼᱟ ᱮᱱᱠᱷᱟᱱ ᱠᱚ ᱴᱷᱤᱠ ᱧᱚᱜ ᱠᱚ ᱛᱟᱦᱮᱸ ᱱᱟᱠᱚ ᱟᱨ ᱫᱟᱜ ᱠᱚ ᱮᱢ ᱵᱟᱲᱟ ᱦᱩᱭᱩᱜᱼᱟ ᱫᱟᱜ ᱠᱚ ᱥᱟᱯᱷᱟ ᱥᱟᱹᱯᱷᱤ ᱫᱚᱦᱚ ᱦᱩᱭᱩᱜᱼᱟ ᱮᱱᱠᱷᱟᱱ ᱨᱳᱜᱽ ᱵᱮᱢᱟᱨ ᱠᱚ ᱵᱟᱭ ᱧᱟᱢ ᱠᱚᱣᱟ ᱟᱨ ᱥᱤᱢ ᱠᱚᱦᱚᱸ ᱪᱟᱣᱞᱮ ᱠᱚ ᱮᱨ ᱵᱟᱲᱟ ᱠᱚ ᱦᱩᱭᱩᱜᱼᱟ

ᱚᱱᱟᱜᱮ ᱥᱩᱠᱨᱤ ᱠᱚᱦᱚᱸ ᱟᱹᱰᱤ ᱠᱚ ᱵᱟᱲᱦᱟᱣ ᱟᱠᱟᱱ ᱛᱟᱦᱮᱱᱟ ᱦᱩᱱᱟᱹᱝ ᱰᱷᱮᱨ ᱧᱚᱜ ᱵᱷᱤᱰᱤ ᱠᱚ ᱟᱹᱰᱤ ᱠᱚ ᱰᱷᱮᱨ ᱟᱠᱟᱱᱟ ᱠᱚ ᱟᱨ ᱪᱤᱞᱤᱦᱚᱸ ᱢᱟᱱᱮ ᱪᱮᱫ ᱵᱩᱥᱟᱹᱜ ᱠᱚ ᱛᱤᱱᱟᱹᱜ ᱠᱚ ᱥᱟᱸᱜᱮᱜᱼᱟ ᱩᱱᱟᱹᱜ ᱱᱟᱯᱟᱭᱚᱜᱼᱟ ᱨᱟᱹᱥᱠᱟᱹ ᱜᱮ ᱧᱮᱞᱚᱜ ᱠᱟᱱᱟ ᱠᱚ ᱫᱟᱬᱟ ᱵᱟᱲᱟ ᱨᱮ ᱚᱱᱠᱟ ᱜᱮ ᱡᱟᱦᱟᱱᱟᱜ ᱜᱮ ᱫᱚᱦᱚ ᱠᱟᱛᱮᱫ ᱩᱢᱩᱞ ᱠᱚᱨᱮᱱ ᱥᱩᱠᱨᱤ ᱠᱚ ᱫᱚᱦᱚ ᱠᱟᱠᱚ ᱦᱩᱭᱩᱜᱼᱟ ᱛᱮᱦᱤᱧ ᱜᱟᱯᱟ ᱢᱟ ᱥᱤᱛᱩᱝ ᱞᱚᱞᱚ ᱫᱤᱱ ᱠᱟᱱᱟ ᱟᱹᱰᱤᱡᱳᱨ ᱦᱟᱸᱠᱟᱜ ᱠᱟᱱᱟ ᱠᱚ ᱮᱱᱠᱷᱟᱱ ᱩᱢᱩᱞ ᱧᱚᱜᱼᱨᱮ ᱰᱚᱰᱷᱟ ᱵᱮᱱᱟᱣ ᱠᱟᱛᱮᱫ ᱫᱟᱜ ᱠᱚ ᱫᱩᱞ ᱦᱩᱭᱩᱜᱼᱟ ᱮᱱᱠᱷᱟᱱ ᱨᱮᱭᱟᱲᱚᱜᱼᱟ ᱠᱚ ᱢᱮᱱᱠᱷᱟᱱ ᱚᱱᱮ ᱠᱚᱨᱮ ᱠᱚ ᱡᱚᱵᱮᱜ ᱟᱠᱚ ᱟᱨ ᱵᱷᱤᱲᱤ ᱠᱚᱦᱚᱸ ᱱᱤᱛᱳᱜ ᱫᱚ ᱵᱟᱦᱨᱮ ᱠᱚᱨᱮ ᱵᱟᱝ ᱛᱚᱞ ᱠᱟᱠᱚ ᱦᱩᱭᱩᱜᱼᱟ ᱚᱲᱟᱜ ᱵᱷᱤᱛᱨᱤ ᱨᱮ ᱛᱚᱞ ᱠᱚ ᱦᱩᱭᱩᱜᱼᱟ ᱮᱱᱠᱷᱟᱱ ᱫᱚ ᱯᱟᱪᱮᱫ ᱱᱟᱯᱟᱭ ᱜᱮᱠᱚ ᱛᱟᱦᱮᱱᱟ ᱠᱚ ᱟᱨ ᱛᱟᱨᱟᱥᱤᱧ ᱵᱮᱲᱟ ᱦᱚᱸ ᱵᱮᱲᱟ ᱤᱭᱟᱹ ᱠᱟᱛᱮᱱ ᱞᱟᱰᱟᱜ ᱠᱟᱛᱮᱫ ᱫᱚᱦᱲᱟ ᱟᱲᱟᱜ ᱠᱚ ᱦᱩᱭᱩᱜᱼᱟ ᱮᱱᱠᱷᱟᱱ ᱟᱨᱚ ᱡᱚᱢ ᱵᱤ ᱦᱤᱡᱩᱜ ᱟᱠᱚ ᱮᱱᱠᱷᱟᱱ ᱵᱟᱠᱚ ᱪᱤᱠᱟᱹᱜᱼᱟ ᱱᱟᱯᱟᱭ ᱛᱮᱠᱚ ᱛᱟᱦᱮᱱᱟ